ᱦᱮᱞᱳ ᱜᱚᱢᱠᱮ ᱡᱚᱦᱟᱨ ᱜᱮ ᱱᱤᱭᱟᱹ ᱫᱚ ᱨᱟᱭᱜᱚᱧᱡ ᱨᱮᱭᱟᱜ ᱯᱮᱱᱴᱟᱞᱩᱡ ᱨᱮᱥᱴᱩᱨᱮᱱᱴ ᱠᱟᱱᱟ ᱳ ᱦᱮᱸ ᱜᱚᱢᱠᱮ ᱛᱤᱦᱤᱧ ᱟᱞᱮ ᱤᱧᱨᱮᱱ ᱜᱟᱛᱮ ᱠᱚ ᱥᱟᱶ ᱫᱟᱬᱟᱱ ᱪᱟᱞᱟᱜ ᱞᱮ ᱢᱮᱱᱫᱟᱥᱮ ᱟᱫᱚ ᱡᱚᱢᱼᱧᱩ ᱨᱮᱭᱟᱜ ᱛᱷᱚᱲᱟ ᱵᱚᱞᱮ ᱠᱟᱹᱴᱤᱡ ᱱᱤᱭᱟᱹ ᱫᱚᱦᱚ ᱞᱮ ᱢᱮᱱᱞᱮᱫᱟ ᱟᱫᱚ ᱤᱧᱨᱮᱱ ᱜᱟᱛᱮ ᱠᱚ ᱥᱟᱶ ᱡᱚᱢᱼᱧᱩ ᱞᱟᱹᱜᱤᱫ ᱞᱮ ᱪᱟᱞᱟᱜᱼᱟ ᱱᱟᱜ ᱚᱱᱛᱮ ᱫᱟᱬᱟᱱ ᱞᱮ ᱪᱟᱞᱟᱜ ᱠᱟᱱᱟ ᱥᱮ ᱟᱫᱚ ᱚᱠᱟ ᱠᱚ ᱡᱚᱢᱼᱧᱩᱞᱮ ᱢᱮᱱᱫᱟ ᱚᱱᱟ ᱠᱚ ᱡᱚᱢᱟᱜ ᱢᱮᱱᱟᱜᱼᱟ ᱛᱷᱚᱨ ᱚᱱᱟ ᱠᱚ ᱡᱚᱢᱟᱜ ᱫᱚ ᱦᱩᱭᱩᱜ ᱠᱟᱱᱟ ᱫᱟᱠᱟ ᱥᱟᱶᱜᱮ ᱮᱱᱛᱮᱫ ᱠᱟᱱᱴᱷᱟᱲ ᱩᱛᱩ ᱥᱤᱢ ᱡᱤᱞ ᱩᱛᱩ ᱢᱮᱨᱚᱢ ᱡᱤᱞ ᱩᱛᱩ ᱤᱪᱟᱹᱜ ᱦᱟᱹᱠᱩ ᱨᱟᱥᱮ ᱟᱨ ᱫᱟᱦᱤ ᱱᱚᱣᱟ ᱠᱚᱜᱮ ᱱᱚᱣᱟ ᱠᱚ ᱨᱮᱭᱟᱜ ᱫᱟᱢ ᱫᱚ ᱪᱮᱫᱞᱮᱠᱟ ᱦᱩᱭᱩᱜᱼᱟ ᱚ ᱦᱮᱸ ᱢᱮᱱᱟᱜ ᱜᱮᱭᱟ ᱵᱟᱝ ᱚ ᱴᱷᱤᱠᱜᱮᱭᱟ ᱟ ᱭᱩᱵ ᱵᱮᱞᱟ ᱱᱟᱦᱟᱜ ᱚᱱᱛᱮ ᱥᱮᱱ ᱥᱩᱨ ᱠᱟᱛᱮᱫ ᱦᱟᱸᱜ ᱞᱮ ᱯᱷᱳᱱᱟᱫ ᱢᱮᱜᱮ ᱟᱨᱞᱮ ᱪᱟᱞᱟᱣᱮᱱ ᱜᱮ ᱟᱨ ᱥᱮᱱ ᱠᱟᱛᱮᱫ ᱜᱮ ᱱᱟᱜ ᱱᱚᱣᱟ ᱠᱚ ᱨᱮᱭᱟᱜ ᱫᱟᱢ ᱫᱚ ᱪᱮᱫ ᱞᱮᱠᱟ ᱦᱩᱭᱩᱜ ᱠᱟᱱᱟ ᱚᱱᱟ ᱞᱮᱠᱟ ᱛᱮᱜᱮ ᱱᱟᱜ ᱞᱮ ᱮᱢᱟᱜ ᱢᱮᱜᱮ ᱴᱷᱤᱠ ᱜᱮᱭᱟ ᱦᱮᱸᱢᱟ